ᱟᱞᱮ ᱟᱛᱳ ᱫᱚ ᱜᱷᱳᱥᱟᱞ ᱰᱟᱸᱜᱟ ᱟᱫᱚ ᱢᱟᱢᱟ ᱚᱲᱟᱜ ᱞᱮ ᱪᱟᱞᱟᱜ ᱞᱟᱹᱜᱤᱫ ᱟᱫᱚ ᱪᱤᱠᱟᱹᱛᱮ ᱜᱟᱹᱰᱤ ᱞᱮ ᱴᱷᱤᱠ ᱞᱮᱫᱟ ᱴᱮᱠᱥᱤ ᱜᱟᱹᱰᱤ ᱟᱫᱚ ᱩᱱᱤ ᱫᱚ ᱱᱤᱛ ᱦᱚᱸ ᱵᱟᱭ ᱦᱮᱡ ᱞᱮᱱᱟ ᱟᱫᱚ ᱯᱷᱳᱱ ᱠᱟᱛᱮᱫ ᱤᱧ ᱞᱟᱹᱭ ᱟᱭ ᱜᱮ ᱩᱱᱤ ᱡᱟᱛᱮ ᱟᱞᱮ ᱟᱛᱳᱭ ᱦᱤᱡᱩᱜ ᱟᱨᱮ ᱤᱫᱤᱞᱮ ᱟᱫᱚ ᱩᱱᱤ ᱫᱚ ᱟᱞᱮ ᱟᱛᱳ ᱫᱚ ᱵᱟᱭ ᱧᱮᱞ ᱟᱠᱟᱫᱟ ᱟᱫᱚᱧ ᱯᱷᱳᱱ ᱟᱭᱜᱮ ᱟᱫᱚᱧ ᱢᱮᱛᱟᱭ ᱜᱮ ᱩᱱᱤ ᱫᱚᱭ ᱵᱳᱞᱯᱩᱨ ᱨᱮᱱ ᱠᱟᱱᱟ ᱟᱫᱚ ᱯᱷᱳᱱ ᱠᱟᱛᱮᱜ ᱤᱧ ᱢᱮᱛᱟᱭ ᱜᱮ ᱠᱳᱯᱟᱭ ᱱᱚᱫᱤ ᱦᱤᱡᱩᱜ ᱢᱮ ᱠᱳᱯᱟᱭ ᱠᱷᱚᱱᱟᱜ ᱡᱷᱤᱱᱩᱠ ᱛᱚᱞᱟ ᱡᱷᱤᱱᱩᱠ ᱛᱚᱞᱟ ᱠᱷᱚᱱᱟᱜ ᱫᱚ ᱞᱮᱸᱜᱟ ᱥᱮᱫ ᱟᱹᱪᱩᱨᱚᱜ ᱢᱮ ᱞᱮᱸᱜᱟ ᱥᱮᱫ ᱟᱹᱪᱩᱨ ᱠᱟᱛᱮᱫ ᱟᱛᱳᱠᱚᱢ ᱧᱟᱢᱟ ᱚᱱᱟ ᱠᱚᱢ ᱯᱟᱨᱚᱢ ᱤᱫᱤᱭᱟ ᱢᱤᱫᱴᱮᱱ ᱵᱨᱤᱡᱽ ᱢᱮᱱᱟᱜᱼᱟ ᱥᱚᱰᱚᱜ ᱵᱨᱤᱡᱽ ᱥᱟᱰᱚᱜ ᱵᱽᱨᱤᱡᱽ ᱯᱟᱨᱚᱢ ᱠᱟᱛᱮᱫ ᱟᱞᱮ ᱟᱛᱳ ᱦᱤᱡᱩᱜ ᱢᱮ ᱟᱫᱚ ᱟᱛᱳᱭ ᱦᱮᱡ ᱮᱱᱟ ᱜᱟᱰᱤᱞᱮ ᱧᱟᱢ ᱠᱮᱫᱟ ᱟᱫᱚ ᱡᱚᱛᱚ ᱯᱚᱨᱤᱵᱟᱨ ᱞᱮ ᱫᱮᱡ ᱱᱟ ᱜᱟᱰᱤᱨᱮ ᱟᱫᱚᱞᱮ ᱪᱟᱞᱟᱣ ᱮᱱᱟ ᱚᱱᱟ ᱰᱟᱦᱟᱨ ᱛᱮᱜᱮᱞᱮ ᱨᱩᱣᱟᱹᱲ ᱮᱱᱟ ᱨᱩᱣᱟᱹᱲ ᱮᱱᱟᱞᱮ ᱠᱚᱝᱠᱟᱞᱤ ᱛᱚᱞᱟ ᱥᱮᱫ ᱞᱮᱠᱟ ᱛᱮᱞᱮ ᱪᱟᱞᱟᱣ ᱮᱱᱟ ᱟᱞᱮ ᱟᱛᱳ ᱟᱰᱚ ᱩᱱᱤ ᱰᱟᱭᱵᱟᱨ ᱫᱩᱧ ᱢᱮᱛᱟᱭ ᱠᱟᱱᱟ ᱯᱚᱭᱥᱟ ᱠᱚᱧ ᱮᱢᱟ ᱟᱫᱮᱭᱟ ᱟᱨᱦᱚᱧ ᱢᱮᱛᱟᱭ ᱠᱟᱱᱟ ᱟᱢ ᱫᱚ ᱪᱟᱞᱟᱜ ᱢᱮ ᱟᱵᱟᱨ ᱦᱟᱸᱜ ᱞᱮ ᱨᱩᱣᱟᱹᱲᱟ ᱛᱚᱠᱷᱚᱱ ᱦᱟᱸᱜ ᱤᱧ ᱯᱷᱳᱱᱟᱢᱟ ᱟᱫᱚ ᱢᱤᱫ ᱫᱤᱱ ᱦᱤᱞᱳᱜ ᱵᱟᱨ ᱫᱤᱱ ᱛᱮᱦᱮᱸ ᱠᱟᱛᱮ ᱟᱵᱟᱨ ᱩᱱᱤ ᱰᱟᱭᱵᱟᱨᱤᱧ ᱯᱷᱳᱱ ᱟᱫᱮᱭᱟ ᱦᱤᱡᱩᱜ ᱢᱮ ᱤᱫᱤᱞᱮᱢ ᱟᱵᱟᱨ ᱟᱹᱜᱩ ᱠᱮᱫ ᱞᱮᱭᱟᱭ ᱠᱳᱯᱟᱭ ᱜᱟᱰᱟ ᱥᱮᱫ ᱞᱮᱠᱟᱛᱮ ᱟᱞᱮᱭᱟᱜ ᱠᱟᱹᱴᱤᱡ ᱯᱟᱨᱟ ᱥᱚᱰᱚᱜ ᱵᱨᱤᱡᱽ ᱢᱮᱱᱟᱜᱼᱟ ᱚᱱᱟᱭ ᱛᱟᱵ ᱠᱮᱫ ᱞᱮᱭᱟ ᱛᱟᱨ ᱯᱚᱨᱮ ᱟᱵᱟᱨ ᱟᱞᱮᱭ ᱫᱚᱦᱚ ᱦᱚᱴᱚ ᱠᱟᱜ ᱞᱮᱭᱟ ᱟᱞᱮ ᱚᱲᱟᱜ ᱨᱮ